ᱡᱚᱦᱟᱨ ᱛᱚᱵᱮ ᱜᱮ ᱱᱚᱸᱰᱮ ᱤᱧ ᱢᱮᱱ ᱦᱚᱪᱚᱭᱮᱫ ᱛᱟᱵᱚᱱᱟ ᱱᱚᱜᱼᱚᱭ ᱡᱮ ᱱᱤᱛ ᱠᱟᱛᱮᱫ ᱟᱵᱚ ᱠᱨᱤᱠᱮᱴ ᱵᱟ ᱯᱷᱩᱴᱵᱚᱞ ᱱᱚᱜᱼᱚᱭ ᱡᱮ ᱜᱟᱛᱮᱜ ᱦᱩᱭᱩᱜ ᱠᱟᱱ ᱛᱟᱵᱚᱱᱟ ᱱᱚᱸᱰᱮ ᱠᱷᱚᱱ ᱟᱵᱚ ᱱᱚᱣᱟ ᱯᱷᱩᱴᱵᱚᱞ ᱵᱟᱝ ᱠᱨᱤᱠᱮᱴ ᱜᱟᱛᱮᱜ ᱨᱮᱱᱟᱜ ᱟᱭᱢᱟ ᱜᱚᱴᱮᱡ ᱱᱚᱜᱼᱚᱭ ᱟᱠᱚᱣᱟᱜ ᱤᱭᱟᱹ ᱛᱮᱜᱮ ᱱᱚᱜᱼᱚᱭ ᱡᱚᱝ ᱛᱮᱜᱮ ᱱᱤᱛᱳᱜ ᱱᱤᱭᱟᱹ ᱠᱚ ᱜᱟᱛᱮᱜ ᱛᱮᱜᱮ ᱚᱠᱚᱭ ᱫᱚ ᱟᱭᱢᱟ ᱜᱚᱴᱮᱡ ᱤᱭᱟᱹ ᱠᱚ ᱧᱟᱢᱫᱟ ᱟᱠᱚᱣᱟᱜ ᱢᱮᱸᱫ ᱢᱟᱨᱥᱟᱞ ᱞᱟᱹᱜᱤᱫ ᱵᱟᱝ ᱰᱟᱦᱟᱨ ᱯᱚᱫ ᱪᱟᱞᱟᱜ ᱞᱟᱹᱜᱤᱫ ᱢᱟ ᱟᱭᱢᱟ ᱜᱚᱴᱮᱡ ᱠᱚ ᱱᱚᱣᱟ ᱯᱚᱭᱥᱟ ᱴᱟᱠᱟ ᱠᱚ ᱨᱳᱡᱽᱜᱟᱨ ᱫᱟᱲᱮᱭᱟᱜ ᱠᱟᱱᱟ ᱵᱟᱝ ᱚᱠᱟᱴᱟᱜ ᱱᱟᱯᱟᱭ ᱠᱚ ᱟᱹᱭᱠᱟᱹᱣᱫᱟ ᱵᱟᱝ ᱚᱠᱟᱴᱟᱜ ᱢᱚᱡᱽ ᱠᱚ ᱵᱩᱡᱷᱟᱹᱣ ᱮᱫᱟ ᱱᱤᱭᱟᱹ ᱨᱮᱜᱮ ᱟᱵᱚ ᱦᱚᱲ ᱦᱚᱯᱚᱱ ᱥᱟᱶ ᱛᱟᱞᱟᱜ ᱡᱮ ᱚᱠᱟᱴᱟᱜ ᱢᱚᱡᱽ ᱵᱚᱱ ᱟᱹᱭᱠᱟᱹᱣᱫᱟ ᱟᱨ ᱠᱷᱮᱞ ᱛᱮ ᱡᱮ ᱟᱵᱚᱫᱚ ᱱᱚᱜᱼᱚᱭ ᱱᱚᱣᱟ ᱟᱵᱚ ᱫᱚᱠᱠᱷᱤᱱ ᱫᱤᱱᱟᱡᱽᱯᱩᱨ ᱤᱭᱟᱹ ᱤᱭᱟᱹᱨᱮ ᱛᱟᱞᱟᱨᱮ ᱡᱮ ᱱᱚᱜᱼᱚᱭ ᱯᱷᱩᱴᱵᱚᱞ ᱜᱟᱛᱮᱜ ᱛᱮᱫᱚ ᱟᱵᱚ ᱦᱚᱲ ᱦᱚᱯᱚᱱ ᱥᱟᱶᱛᱟᱞ ᱫᱚ ᱱᱚᱣᱟ ᱵᱮᱥᱤᱨ ᱵᱷᱟᱜᱽ ᱫᱚ ᱟᱵᱚ ᱯᱷᱩᱴᱵᱚᱞᱟᱜ ᱠᱟᱱ ᱛᱟᱵᱚᱱ ᱜᱮᱭᱟ ᱟᱫᱚ ᱱᱚᱣᱟᱜᱮ ᱤᱧᱫᱚᱧ ᱢᱮᱱ ᱦᱚᱪᱚᱭ ᱛᱟᱵᱚᱱᱟ ᱠᱟᱛᱷᱟ ᱦᱩᱭᱩᱜ ᱠᱟᱱ ᱛᱟᱵᱚᱱᱟ ᱪᱮᱫ ᱟᱵᱚᱣᱟᱜ ᱨᱟᱹᱥᱠᱟᱹ ᱫᱚ ᱡᱟᱹᱥᱛᱤ ᱫᱚ ᱱᱚᱣᱟ ᱠᱨᱤᱠᱮᱴ ᱵᱟᱫ ᱠᱟᱛᱮᱫ ᱟᱵᱚᱫᱚ ᱯᱷᱩᱴᱵᱚᱞ ᱥᱮᱫ ᱡᱟᱹᱥᱛᱤ ᱪᱟᱦᱮᱫᱟ ᱫᱚ ᱢᱮᱱᱟᱜ ᱛᱟᱵᱚᱱᱟ ᱟᱫᱚ ᱚᱱᱟᱜᱮᱧ ᱢᱮᱱᱮᱫ ᱛᱟᱵᱚᱱᱟ ᱡᱮ ᱟᱵᱚ ᱯᱷᱩᱴᱵᱚᱞ ᱫᱚ ᱪᱮᱫᱟᱜ ᱵᱤᱥᱤᱨ ᱵᱷᱟᱜᱽ ᱫᱚᱵᱚᱱ ᱨᱟᱹᱥᱠᱟᱹ ᱧᱚᱜᱼᱟ ᱪᱮᱫᱟᱜ ᱡᱮ ᱟᱵᱚᱫᱚ ᱯᱷᱩᱴᱵᱚᱞ ᱫᱚ ᱵᱟᱝ ᱠᱨᱤᱠᱮᱴ ᱦᱚᱸ ᱩᱱᱟᱹᱜ ᱫᱚ ᱢᱮᱱᱟᱜ ᱛᱟᱵᱚᱱ ᱜᱮᱭᱟ ᱟᱵᱚ ᱥᱟᱶᱛᱟᱞ ᱦᱚᱯᱚᱱᱟᱜ ᱫᱚ ᱟᱨ ᱟᱹᱫᱤᱵᱟᱹᱥᱤ ᱦᱚᱲ ᱦᱚᱯᱚᱱᱟᱜ ᱫᱚ ᱟᱫᱚ ᱦᱚᱸᱜᱼᱚᱱᱟ ᱛᱮᱜᱮ ᱟᱵᱚᱣᱟᱜ ᱡᱳᱨ ᱫᱚ ᱡᱟᱹᱥᱛᱤ ᱦᱚᱲ ᱯᱚᱱᱟᱜ ᱫᱚ ᱢᱮᱱᱟᱜ ᱛᱟᱵᱚᱱᱟ ᱟᱫᱚ ᱱᱚᱣᱟ ᱱᱚᱸᱰᱮᱜᱤᱧ ᱢᱩᱪᱟᱹᱫᱮᱫ ᱛᱟᱵᱚᱱᱟ